ᱦᱮᱞᱳ ᱦᱮᱞᱳ ᱢᱟᱹᱭ ᱡᱚᱦᱟᱨ ᱜᱮ ᱤᱧᱮᱢ ᱴᱷᱤᱠᱟᱹᱧ ᱠᱟᱱᱟ ᱛᱚ ᱤᱧᱫᱚ ᱡᱷᱟᱲᱜᱨᱟᱢ ᱠᱷᱚᱱᱟᱜ ᱤᱧ ᱢᱮᱱᱮᱜᱼᱟ ᱟᱫᱚ ᱟᱢᱟᱜ ᱤᱭᱩᱴᱩᱵᱽ ᱠᱚᱨᱮ ᱤᱥᱤᱱ ᱵᱟᱥᱟᱝ ᱤᱧ ᱧᱮᱞ ᱠᱟᱜᱼᱟ ᱛᱚ ᱚᱸᱻ ᱚᱱᱟ ᱱᱤᱭᱮᱛᱮ ᱦᱟᱸᱜ ᱤᱧ ᱯᱷᱳᱱᱟᱜ ᱢᱮᱭᱟ ᱠᱷᱚᱵᱚᱨ ᱟᱢᱫᱚ ᱤᱥᱤᱱ ᱵᱟᱥᱟᱝ ᱟᱹᱰᱤ ᱱᱟᱯᱟᱭᱮᱢ ᱵᱟᱰᱟᱭᱟ ᱢᱟᱹᱭ ᱦᱮᱸ ᱟᱫᱚ ᱛᱮᱦᱮᱧ ᱫᱚ ᱛᱚᱵᱮ ᱪᱮᱫ ᱠᱚᱢ ᱤᱥᱤᱱ ᱵᱟᱥᱟᱝ ᱠᱟᱜᱼᱟ ᱟᱹᱰᱤ ᱥᱤᱵᱤᱞ ᱜᱮᱫᱚ ᱢᱟᱹᱭ ᱟᱪᱪᱷᱟ ᱟᱯᱮ ᱡᱮᱞᱟ ᱨᱮᱫᱚ ᱠᱷᱟᱥ ᱠᱟᱨ ᱫᱚ ᱪᱮᱫ ᱡᱚᱢᱟᱜ ᱧᱩᱣᱟᱜ ᱠᱚ ᱡᱚᱢᱼᱟ ᱚᱸᱻ ᱦᱳᱭ ᱦᱳᱭ ᱡᱚᱢ ᱦᱩᱭᱩᱜ ᱜᱮᱭᱟ ᱦᱤᱡᱩᱜ ᱠᱷᱟᱱ ᱞᱮ ᱟᱨ ᱥᱩᱠᱨᱤ ᱡᱤᱞ ᱠᱚᱫᱚ ᱯᱮ ᱡᱚᱢ ᱟᱥᱮ ᱵᱟᱝ ᱚᱱᱛᱮ ᱫᱚ ᱢᱮᱱ ᱫᱚᱠᱚ ᱢᱮᱱ ᱫᱚᱠᱚ ᱨᱟᱡᱽᱱᱚᱜᱚᱨ ᱦᱟᱴᱨᱮ ᱟᱹᱰᱤ ᱥᱚᱠᱛᱚ ᱥᱩᱠᱨᱤ ᱡᱤᱞ ᱠᱚ ᱟᱹᱠᱷᱨᱤᱧᱟ

ᱟᱞᱮ ᱥᱮᱫ ᱫᱚ ᱯᱚᱪᱷᱤᱢ ᱵᱟᱝᱜᱟᱞ ᱨᱮᱫᱚ ᱦᱟᱹᱠᱩ ᱫᱚ ᱟᱹᱰᱤ ᱯᱩᱨᱟᱹ ᱜᱮᱠᱚ ᱧᱟᱢᱚᱜᱼᱟ ᱡᱚᱛᱚ ᱨᱮᱜᱮ ᱜᱟᱹᱠᱩ ᱫᱚᱞᱮ ᱢᱮᱥᱟ ᱧᱚᱜ ᱠᱚᱣᱟ ᱦᱳᱭ ᱦᱮᱸ

ᱟᱯᱮ ᱡᱮᱞᱟ ᱨᱮᱫᱚ ᱰᱮᱢ ᱠᱚᱫᱚ ᱵᱟᱹᱪᱩᱜ ᱟᱹᱱᱤᱡ ᱠᱤᱨᱤᱧ ᱵᱟᱲᱟᱜᱮ ᱟᱨ ᱯᱩᱠᱷᱨᱤ ᱠᱚ ᱵᱟᱝ ᱛᱟᱦᱮᱱ ᱠᱷᱟᱱ ᱢᱮ ᱦᱮᱸ ᱟᱨ ᱟᱯᱮ ᱦᱚᱸ ᱟᱞᱮ ᱥᱮᱫ ᱢᱚᱡᱽ ᱢᱚᱡᱽ ᱠᱚᱨᱮ ᱦᱮᱡ ᱵᱟᱲᱟᱜ ᱯᱮ ᱛᱚᱵᱮ ᱛᱚ ᱱᱚᱛᱮᱱᱟᱜ ᱯᱮ ᱧᱮᱞᱟ ᱦᱳᱭ ᱦᱳᱭ ᱟᱞᱮ ᱥᱮᱫ ᱫᱚᱠᱚ ᱥᱚᱥᱛᱟ ᱜᱮᱭᱟ ᱦᱳᱭ ᱦᱤᱡᱩᱜ ᱟᱞᱮ ᱱᱚᱝᱠᱟ ᱯᱷᱳᱱᱟᱞᱮ ᱱᱟᱜ ᱢᱟᱲᱟᱝ ᱛᱮᱞᱮ ᱦᱤᱡᱩᱜ ᱠᱷᱟᱱ ᱦᱳᱭ ᱦᱳᱭ ᱦᱳᱭ ᱛᱚᱵᱮ ᱦᱳᱭ ᱤᱱᱟᱹ ᱫᱚ ᱦᱮᱡᱽ ᱠᱟᱛᱮ ᱡᱚᱢ ᱧᱩ ᱜᱮ ᱦᱳᱭ ᱟᱫᱚ ᱱᱩᱱᱟᱹᱜ ᱥᱟᱺᱜᱤᱧ ᱠᱷᱚᱱᱞᱮ ᱟᱹᱜᱩ ᱠᱚᱣᱟ ᱤᱱᱟᱹᱜ ᱛᱮᱜᱮ ᱥᱤᱛᱩᱝ ᱛᱮᱠᱚ ᱜᱮᱡᱽᱞᱟ ᱜᱚᱜᱼᱟ ᱯᱟᱪᱷᱮ ᱥᱟᱺᱜᱤᱧ ᱜᱮᱫᱚ ᱦᱚᱨ ᱦᱚᱸ ᱚᱸᱻ ᱟᱨ ᱱᱤᱛᱚᱝ ᱪᱟᱹᱛ ᱵᱟᱹᱭᱥᱟᱹᱠᱷ ᱫᱤᱱ ᱠᱟᱱ ᱫᱚ ᱥᱤᱛᱩᱝ ᱫᱤᱱ ᱜᱮ ᱦᱳᱭ ᱟᱨ ᱱᱚᱝᱠᱟ ᱢᱚᱡᱽ ᱢᱚᱡᱽ ᱠᱚᱨᱮ ᱯᱷᱳᱱ ᱵᱟᱲᱟᱭ ᱯᱮ ᱛᱚᱵᱮ ᱛᱚ ᱵᱩᱜᱤ ᱵᱟᱹᱲᱤᱡ ᱵᱟᱰᱟᱭᱚᱜᱼᱟ ᱦᱳᱭ ᱦᱳᱭ ᱛᱚᱵᱮ ᱢᱟᱹᱭ ᱤᱱᱠᱟᱹ ᱫᱷᱟᱨᱟ ᱜᱮ ᱢᱟ ᱛᱚᱵᱮ ᱡᱚᱦᱟᱨ ᱜᱮ ᱦᱳᱭ